ᱦᱮᱸ ᱱᱚᱶᱟ ᱵᱟᱸᱠᱩᱲᱟ ᱦᱚᱥᱯᱤᱴᱟᱞ ᱠᱟᱱᱟ ᱦᱮᱸ ᱟᱞᱤᱧ ᱫᱚ ᱰᱟᱠᱛᱟᱨ ᱵᱟᱹᱵᱩ ᱞᱤᱧ ᱞᱟᱹᱭ ᱮᱫᱟ ᱟᱪᱪᱷᱟ ᱛᱳ ᱪᱮᱫ ᱞᱮᱠᱟᱭ ᱨᱩᱣᱟᱹᱜ ᱠᱟᱱᱟ ᱦᱮᱸ ᱟᱹᱜᱩᱭᱮᱵᱤᱱ ᱛᱚᱵᱮ ᱛᱚ ᱡᱚᱛᱚ ᱨᱚᱠᱚᱢ ᱥᱩᱵᱤᱫᱷᱟ ᱜᱮ ᱢᱮᱱᱟᱜᱼᱟ ᱡᱮᱢᱚᱱ ᱥᱮᱞᱟᱭᱤᱱ ᱴᱮᱞᱟᱭᱤᱱ ᱮᱸᱻ ᱚᱯᱟᱨᱮᱥᱚᱱ ᱡᱚᱛᱚ ᱨᱚᱠᱚᱢᱜᱮ ᱢᱟᱱᱮ ᱪᱤᱠᱤᱪᱪᱷᱟ ᱪᱟᱞᱟᱜᱼᱟ ᱡᱮᱸ ᱡᱚᱛᱚ ᱠᱚ ᱧᱟᱢᱟ ᱦᱮᱸ ᱵᱮᱰ ᱠᱚᱫᱚ ᱯᱨᱚᱛᱤᱫᱤᱱᱜᱮ ᱯᱚᱨᱤᱥᱠᱟᱨ ᱯᱚᱨᱤᱪᱪᱷᱚᱱᱱᱚ ᱵᱷᱟᱵᱮ ᱪᱮᱧᱡ ᱦᱩᱭᱩᱜᱼᱟ ᱦᱮᱸ ᱦᱮᱸ ᱵᱮᱰ ᱠᱚᱫᱚ ᱧᱟᱢᱚᱜᱼᱟ ᱯᱮᱥᱮᱱᱴ ᱠᱚ ᱛᱟᱦᱮᱸ ᱞᱮᱱᱠᱷᱟᱱ ᱦᱳᱭᱛᱚ ᱠᱳᱱᱳ ᱥᱚᱢᱚᱭ ᱵᱟᱝ ᱧᱟᱢᱚᱜᱼᱟ ᱵᱟᱝᱠᱷᱟᱱ ᱠᱷᱟᱹᱞᱤ ᱞᱮᱱᱠᱷᱟᱱᱜᱮ ᱦᱚᱲ ᱠᱚ ᱧᱟᱢᱟ ᱡᱟᱦᱟᱸᱭ ᱫᱤᱛᱤᱭᱚ ᱯᱮᱥᱮᱱᱴ ᱮ ᱦᱤᱡᱩᱜᱼᱟᱭ ᱩᱱᱤ ᱟᱵᱟᱨ ᱚᱱᱟ ᱯᱚᱨᱮᱭ ᱧᱟᱢᱟᱭ ᱦᱮᱸ ᱮᱢᱵᱩᱞᱮᱱᱥ ᱢᱮᱱᱟᱜᱼᱟ ᱟᱪᱪᱷᱟ ᱛᱟᱦᱚᱞᱮᱧ ᱵᱷᱮᱡᱟᱭᱟ ᱛᱟᱦᱞᱮ ᱱᱚᱢᱵᱚᱨ ᱮᱢᱚᱜ ᱵᱤᱱ ᱟᱪᱪᱷᱟ ᱴᱷᱤᱠ ᱟᱪᱷᱮ ᱛᱟᱦᱞᱮ ᱞᱤᱧ ᱯᱷᱳᱱ ᱟᱵᱮᱱᱟ ᱟᱪᱪᱷᱟ ᱟᱪᱪᱷᱟ ᱴᱷᱤᱠ ᱟᱪᱪᱷᱮ ᱯᱷᱳᱱ ᱟᱵᱮᱱ ᱟᱹᱞᱤᱧ ᱦᱮᱸ ᱦᱮᱸ ᱤᱱᱟᱹ ᱠᱟᱛᱷᱟᱜᱮ ᱤᱫᱤᱭᱟᱞᱤᱧ ᱪᱟᱨᱴᱟ ᱯᱟᱸᱪᱴᱟ ᱥᱮᱫ ᱦᱮᱸ ᱢᱟ